ᱤᱧ ᱟᱭᱢᱟ ᱞᱮᱠᱟᱱ ᱯᱚᱛᱚᱵ ᱢᱩᱨᱟᱹᱭ ᱛᱤᱧ ᱥᱮᱱ ᱟᱠᱟᱱᱟ ᱟᱨ ᱚᱸᱰᱮ ᱥᱮᱱ ᱠᱟᱛᱮᱧ ᱧᱮᱞ ᱟᱠᱟᱫᱟ ᱱᱟᱱᱟ ᱦᱩᱱᱟᱹᱨᱟᱝ ᱯᱚᱛᱚᱵ ᱠᱚ ᱠᱤᱨᱤᱧ ᱟᱠᱷᱨᱤᱧᱚᱜᱼᱟ ᱤᱧᱟᱹᱜ ᱚᱲᱟᱜ ᱨᱮᱢᱟ ᱱᱤᱡᱚ ᱯᱚᱛᱚᱵ ᱢᱩᱨᱟᱹᱭ ᱫᱚ ᱵᱟᱹᱱᱩᱜᱼᱟ ᱢᱮᱱᱠᱷᱟᱱ ᱚᱱᱟ ᱯᱚᱛᱚᱵ ᱢᱩᱨᱟᱹᱭ ᱠᱚ ᱧᱮᱞ ᱠᱟᱛᱮᱜ ᱟᱹᱰᱤ ᱨᱟᱹᱥᱠᱟᱹ ᱥᱮ ᱜᱚᱨᱚᱵᱟᱱ ᱜᱮ ᱤᱧ ᱟᱴᱠᱟᱨᱟ ᱪᱮᱫᱟᱜ ᱵᱟᱝᱢᱟ ᱱᱚᱣᱟ ᱯᱚᱛᱚᱵ ᱢᱩᱨᱟᱹᱭ ᱠᱚ ᱛᱟᱦᱮᱸ ᱞᱮᱱᱠᱷᱟᱱ ᱱᱟᱦᱟᱜ ᱯᱟᱹᱴᱷᱩᱣᱟᱹ ᱠᱚᱣᱟᱜ ᱯᱟᱲᱦᱟᱣᱨᱮ ᱮᱸᱴᱠᱮᱴᱚᱲᱮ ᱜᱮ ᱵᱟᱝ ᱦᱩᱭᱩᱜ ᱛᱟᱠᱚᱣᱟ ᱟᱨ ᱟᱹᱰᱤ ᱱᱟᱯᱟᱭ ᱚᱠᱚᱡᱛᱮ ᱵᱤᱱᱤᱰ ᱨᱮᱠᱚ ᱯᱟᱥ ᱫᱟᱲᱮᱭᱟᱜᱼᱟ